ᱦᱳᱭ ᱤᱧ ᱫᱚ ᱥᱮᱫᱟᱭ ᱟᱨ ᱛᱟᱞᱟ ᱱᱟᱝ ᱨᱮ ᱵᱷᱟᱨᱚᱛ ᱨᱮᱱ ᱠᱤᱪᱷᱩ ᱨᱟᱡᱟ ᱠᱚᱣᱟᱜ ᱠᱟᱛᱷᱟ ᱡᱟᱦᱟᱸ ᱫᱚ ᱤᱛᱩᱱ ᱟᱥᱲᱟ ᱨᱤᱧ ᱟᱸᱡᱚᱢ ᱟᱠᱟᱫᱟ ᱚᱱᱠᱟᱱ ᱠᱤᱪᱷᱩ ᱨᱟᱡᱟ ᱠᱚᱣᱟᱜ ᱠᱟᱛᱷᱟ ᱫᱤᱥᱟᱹ ᱠᱟᱛᱮᱜ ᱤᱧ ᱞᱟᱹᱭ ᱫᱟᱲᱮᱭᱟᱜᱼᱟ ᱵᱷᱟᱨᱚᱛ ᱨᱮᱱᱟᱜ ᱱᱟᱜᱟᱢ ᱫᱚ ᱢᱳᱴᱟᱢᱩᱴᱤ ᱯᱮ ᱯᱮᱭᱟ ᱥᱚᱢᱚᱭ ᱛᱮ ᱦᱟᱹᱴᱤᱧ ᱟᱠᱟᱱᱟ ᱯᱨᱟᱪᱤᱱ ᱥᱮ ᱥᱮᱫᱟᱭ ᱡᱩᱜᱽ ᱢᱚᱫᱽᱫᱷᱚ ᱥᱮ ᱛᱟᱞᱟ ᱱᱟᱝ ᱡᱩᱜᱽ ᱟᱨ ᱟᱹᱫᱷᱩᱱᱤᱠ ᱥᱮ ᱱᱟᱦᱟᱜ ᱡᱩᱜᱽ ᱨᱮᱱᱟᱜ ᱱᱟᱜᱟᱢ ᱥᱮᱫᱟᱭ ᱡᱩᱜᱽ ᱨᱮᱱ ᱨᱟᱡᱟ ᱵᱚᱞᱛᱮ ᱥᱚᱥᱟᱝᱠᱚ ᱨᱟᱡᱟᱣᱟᱜ ᱠᱟᱛᱷᱟ ᱫᱩᱧ ᱱᱟᱥᱮᱱᱟᱜ ᱤᱧ ᱫᱤᱥᱟᱹ ᱧᱟᱢᱟ ᱚᱱᱟ ᱪᱷᱟᱲᱟ ᱟᱨᱚ ᱠᱚᱭᱮᱠ ᱡᱚᱱ ᱨᱟᱡᱟᱣᱟᱜ ᱧᱩᱛᱩᱢ ᱦᱚᱧ ᱵᱟᱰᱟᱭᱟ ᱡᱮᱢᱚᱱ ᱥᱤᱵᱟᱡᱤ ᱪᱚᱱᱫᱨᱚᱜᱩᱯᱛᱚ ᱢᱳᱨᱡᱚ ᱥᱟᱦᱟᱡᱟᱦᱟᱱ ᱳᱨᱚᱝᱜᱚᱡᱮᱵᱽ ᱮᱢᱟᱱ ᱠᱚ ᱵᱷᱟᱨᱚᱛ ᱨᱮᱱᱟᱜ ᱱᱟᱜᱟᱢ ᱤᱫᱤ ᱠᱟᱛᱮᱜ ᱡᱟᱦᱟᱸ ᱤᱧᱤᱧ ᱢᱚᱦᱤᱛ ᱮᱱᱟ ᱚᱱᱟ ᱫᱚ ᱦᱩᱭᱩᱜ ᱠᱟᱱᱟ ᱯᱟᱹᱦᱤᱞ ᱨᱟᱡᱟ ᱠᱚᱣᱟᱜ ᱛᱮᱭᱟᱨ ᱤᱴᱟᱹ ᱨᱟᱡᱽ ᱚᱲᱟᱜ ᱫᱩᱨᱜᱚ ᱠᱮᱞᱞᱟ ᱟᱨ ᱨᱟᱡᱟ ᱠᱚᱣᱟᱜ ᱵᱤᱵᱷᱤᱱᱱᱚ ᱨᱚᱠᱚᱢ ᱥᱨᱤᱛᱤ ᱥᱚᱢᱟᱫᱷᱤ ᱡᱮᱢᱚᱱ ᱛᱟᱡᱽ ᱢᱚᱦᱚᱞ ᱞᱟᱞ ᱠᱮᱞᱞᱟ ᱠᱩᱛᱩᱵᱽ ᱢᱤᱱᱟᱨ ᱮᱢᱟᱱ ᱠᱚ